ᱚᱴᱳ ᱚᱠᱟᱨᱮ ᱢᱮᱱᱟᱢ ᱛᱟᱞᱟᱝᱟ ᱟᱪᱪᱷᱟ ᱟᱪᱪᱷᱟ ᱟᱫᱚ ᱠᱷᱚᱵᱚᱨ ᱢᱟ ᱮᱴᱟᱜ ᱞᱮᱠᱟᱭᱮᱱ ᱛᱟᱞᱟᱝ ᱫᱚ ᱟᱨ ᱪᱮᱫᱮᱢ ᱞᱟᱹᱭᱟ ᱚᱥᱩᱵᱤᱫᱷᱟ ᱦᱩᱭ ᱩᱛᱟᱹᱨ ᱮᱱᱟ ᱠᱷᱚᱵᱚᱨ ᱠᱷᱚᱵᱚᱨ ᱫᱚ ᱛᱟᱞᱟᱝ ᱡᱟᱦᱟᱸᱨᱮ ᱜᱟᱹᱰᱤ ᱟᱹᱜᱩᱧ ᱢᱮᱛᱟᱫ ᱢᱮ ᱛᱟᱞᱟᱝ ᱥᱮ ᱟᱫᱚ ᱚᱱᱟᱜᱮ ᱠᱟᱹᱴᱤᱡ ᱜᱚᱲᱵᱚᱲ ᱧᱚᱜ ᱟᱠᱟᱱᱟ ᱦᱳᱭ ᱦᱳᱭ ᱚᱸᱰᱮ ᱠᱷᱚᱱ ᱚᱸᱰᱮᱫᱚ ᱱᱟᱦᱟᱜ ᱟᱞᱚᱢ ᱤᱫᱤᱭ ᱛᱟᱞᱟᱝᱟ ᱦᱳᱭ ᱦᱳᱭ ᱚᱱᱟ ᱡᱟᱭᱜᱟ ᱫᱚ ᱟᱞᱚᱢ ᱤᱫᱤᱭᱟ ᱦᱮᱸ ᱥᱮ ᱯᱷᱩᱞ ᱰᱩᱝᱨᱤ ᱯᱷᱩᱞ ᱰᱩᱝᱨᱤ ᱥᱮᱱᱚᱜ ᱤᱧ ᱢᱮᱛᱟᱫ ᱢᱮ ᱛᱟᱦᱮᱱᱟ ᱥᱮ ᱚᱸᱰᱮ ᱫᱚ ᱱᱟᱦᱟᱜ ᱟᱞᱚᱢ ᱤᱫᱤᱭᱟ

ᱦᱳᱭ ᱚᱸᱰᱮ ᱫᱚ ᱵᱟᱝᱜᱮ ᱦᱟᱸᱰᱮ ᱠᱟᱥᱤᱫᱟᱦᱟ ᱤᱫᱤᱭ ᱢᱮ ᱱᱟᱦᱟᱜ ᱠᱟᱥᱤᱫᱟᱦᱟ ᱠᱷᱚᱱ ᱱᱟᱦᱟᱜ ᱠᱟᱥᱤᱫᱟᱦᱟ ᱨᱮ ᱧᱟᱯᱟᱢ ᱦᱩᱭᱩᱜᱼᱟ ᱱᱟᱦᱟᱜ

ᱦᱳᱭ ᱟᱞᱚᱵᱤᱱ ᱟᱹᱲᱤᱥᱚᱜᱼᱟ ᱦᱟᱸᱰᱮᱼᱱᱷᱟᱰᱮ ᱦᱚᱪᱚ ᱠᱮᱫ ᱵᱤᱱᱟᱹᱧ ᱦᱮᱸ ᱥᱮ ᱦᱮᱸ ᱵᱟᱝᱠᱷᱟᱱ ᱟᱹᱲᱤᱥ ᱮᱢᱟᱱᱚᱜᱼᱟ ᱦᱟᱸᱰᱮ ᱵᱤᱱ ᱞᱟᱹᱭ ᱞᱮᱫᱼᱟ ᱱᱷᱟᱰᱮ ᱵᱤᱱ ᱥᱮᱱᱚᱜ ᱵᱤᱱ ᱞᱟᱹᱭᱮᱫᱼᱟ ᱞᱟᱹᱭ ᱟᱵᱤᱱ ᱵᱟᱝᱠᱷᱟᱱ ᱦᱳᱭ ᱦᱚᱭ ᱟᱻᱨ ᱴᱷᱤᱠ ᱜᱮᱭᱟ ᱛᱚᱵᱮ ᱱᱟᱦᱟᱜ ᱫᱷᱤᱱᱟᱹᱝ ᱪᱟᱨ ᱵᱟᱡᱮ ᱥᱮᱱ ᱥᱮᱴᱮᱨ ᱵᱮᱱ ᱱᱟᱦᱟᱜ ᱜᱟᱹᱰᱤ ᱦᱮᱸ ᱥᱮ ᱴᱷᱤᱠ ᱜᱮᱭᱟ ᱢᱟ ᱛᱚᱵᱮ ᱜᱚᱢᱠᱮ ᱴᱷᱤᱠ ᱴᱷᱤᱠ ᱡᱚᱦᱟᱨ ᱡᱚᱦᱟᱨ